ᱥᱩᱨ ᱥᱩᱯᱩᱨ ᱢᱚᱦᱟ ᱵᱤᱫᱽᱫᱟᱞᱚᱭ ᱨᱮᱱᱟᱜ ᱡᱚᱛᱚ ᱠᱚᱥᱮᱜ ᱢᱮᱱᱟᱜᱼᱟ ᱟᱨ ᱚᱱᱟᱠᱚ ᱠᱚᱞᱮᱡᱽ ᱨᱮᱭᱟᱜ ᱧᱩᱛᱩᱢ ᱫᱚ ᱦᱩᱭᱩᱜ ᱠᱟᱱᱟ ᱢᱚᱦᱟ ᱵᱤᱫᱽᱫᱟᱞᱚᱭ ᱟᱞᱮ ᱥᱩᱨ ᱨᱮ ᱢᱮᱱᱟᱜᱼᱟ ᱵᱳᱞᱯᱩᱨ ᱨᱮ ᱯᱩᱱᱱᱤ ᱫᱮᱵᱤ ᱢᱮᱱᱟᱜᱼᱟ ᱥᱟᱸᱭᱛᱷᱤᱭᱟ ᱨᱮ ᱢᱤᱫᱴᱮᱡ ᱠᱚᱞᱮᱡᱽ ᱢᱮᱱᱟᱜᱼᱟ ᱨᱟᱢᱯᱩᱨ ᱦᱟᱴ ᱨᱮᱦᱚᱸ ᱠᱚᱞᱮᱡᱽ ᱢᱮᱱᱟᱜᱼᱟ ᱚᱱᱟ ᱠᱳᱨᱥ ᱠᱚᱫᱚ ᱡᱤᱭᱳᱜᱨᱟᱯᱷᱤ ᱢᱮᱱᱟᱜᱼᱟ ᱚᱱᱟᱨᱥ ᱢᱮᱱᱟᱜᱼᱟ ᱵᱟᱭᱞᱳᱡᱤ ᱢᱮᱱᱟᱜᱼᱟ ᱥᱟᱭᱮᱱᱥ ᱢᱮᱱᱟᱜᱼᱟ ᱡᱚᱛᱚ ᱜᱮ ᱡᱟᱦᱟᱸᱴᱟᱜ ᱜᱮ ᱡᱟᱦᱟᱸᱭ ᱢᱚᱡᱽ ᱠᱚ ᱟᱹᱭᱠᱟᱹᱣ ᱡᱟᱦᱟᱸᱴᱟᱜ ᱜᱮᱠᱚ ᱠᱩᱥᱤᱜ ᱚᱱᱟ ᱠᱚᱜᱮ ᱢᱮᱱᱟᱜᱼᱟ